ᱟᱵᱚ ᱥᱟᱱᱛᱟᱲ ᱠᱚᱣᱟᱜ ᱱᱚᱣᱟ ᱫᱷᱟᱹᱨᱛᱤ ᱥᱤᱨᱡᱚᱱ ᱨᱮ ᱴᱷᱟᱹᱠᱩᱨ ᱵᱟᱵᱟᱣᱟᱜ ᱟᱹᱰᱤ ᱢᱟᱨᱟᱝ ᱛᱤ ᱛᱟᱭ ᱛᱟᱦᱮᱸ ᱞᱮᱱᱟ ᱴᱷᱟᱹᱠᱩᱨ ᱵᱟᱵᱟ ᱜᱮ ᱵᱟᱨᱭᱟ ᱪᱮᱬᱮ ᱦᱟᱸᱥ ᱦᱟᱸᱥᱞᱤ ᱪᱮᱬᱮᱭ ᱵᱮᱱᱟᱣ ᱞᱮᱫ ᱠᱤᱱᱟᱹᱭ ᱟᱫᱚ ᱩᱱ ᱥᱚᱢᱚᱭ ᱨᱮᱫᱚ ᱜᱚᱴᱟ ᱫᱚᱨᱭᱟ ᱜᱮ ᱛᱟᱦᱮᱸ ᱞᱮᱱᱟ ᱢᱤᱫᱴᱤᱡ ᱦᱚᱸ ᱫᱷᱟᱹᱨᱛᱤ ᱵᱟᱭ ᱛᱟᱦᱮᱸ ᱞᱮᱱ ᱚᱱᱟ ᱫᱷᱟᱹᱨᱛᱤ ᱵᱮᱱᱟᱣ ᱠᱷᱟᱹᱛᱤᱨ ᱛᱮ ᱴᱷᱟᱹᱠᱩᱨ ᱵᱟᱵᱟ ᱟᱵᱚ ᱢᱟᱨᱟᱝ ᱵᱩᱨᱩ ᱜᱮ ᱢᱮᱛᱟ ᱫᱮᱭᱟᱭ ᱠᱤ ᱟᱹᱵᱤᱱ ᱢᱤᱫᱴᱤᱡ ᱢᱟᱨᱟᱝ ᱵᱩᱨᱩ ᱤᱭᱟᱹ ᱫᱷᱟᱹᱨᱛᱤ ᱵᱮᱱᱟᱣ ᱵᱤᱱ ᱢᱟᱨᱟᱝ ᱵᱩᱨᱩ ᱟᱹᱰᱤ ᱜᱟᱱ ᱚᱱᱠᱟ ᱜᱮ ᱡᱤᱣᱤ ᱠᱚ ᱧᱟᱢ ᱠᱮᱫ ᱠᱚᱣᱟ ᱩᱱᱠᱩ ᱴᱷᱮᱱᱮ ᱱᱮᱦᱚᱨ ᱮᱱᱟᱭ ᱢᱟᱲᱟᱝ ᱫᱚ ᱵᱳᱣᱟᱲ ᱦᱟᱹᱠᱩᱭ ᱧᱟᱢ ᱠᱮᱫᱮᱭᱟᱭ ᱩᱱᱤ ᱦᱚᱸ ᱢᱮᱱᱠᱮᱫᱟᱭ ᱵᱟᱹᱞᱤᱧ ᱫᱟᱲᱮᱭᱟᱜᱼᱟ ᱚᱱᱟ ᱛᱟᱭᱱᱚᱢ ᱢᱤᱫᱴᱤᱡ ᱞᱮᱸᱰᱮᱫ ᱮ ᱧᱟᱢ ᱠᱮᱫᱮᱭᱟᱭ ᱩᱱᱤ ᱞᱮᱸᱰᱮᱫ ᱦᱚᱸᱭ ᱢᱮᱱ ᱠᱮᱜᱼᱟ ᱤᱧᱤᱧ ᱠᱚᱨᱟᱣᱟ ᱩᱱᱤ ᱞᱮᱸᱰᱮᱫ ᱟᱡᱟᱜ ᱢᱚᱪᱟ ᱞᱮᱠᱟᱛᱮ ᱦᱟᱥᱟᱭ ᱫᱚᱨᱭᱟ ᱞᱟᱛᱟᱨ ᱠᱷᱚᱱᱟᱜ ᱮ ᱡᱚᱢᱟᱭ ᱟᱨ ᱫᱚᱨᱭᱟ ᱪᱮᱛᱟᱱ ᱫᱟᱜ ᱨᱮ ᱟᱡᱟᱜ ᱪᱩᱯᱤ ᱞᱮᱠᱟᱛᱮ ᱦᱟᱥᱟᱭ ᱳᱰᱳᱠ ᱠᱟᱜ ᱟᱭ ᱚᱱᱠᱟᱛᱮ ᱟᱹᱰᱤ ᱜᱟᱱ ᱚᱛ ᱠᱚ ᱵᱮᱱᱟᱣ ᱮᱱ ᱵᱟᱹᱭ ᱵᱟᱹᱭᱛᱮ ᱟᱹᱰᱤ ᱜᱟᱱ ᱵᱩᱨᱩ ᱦᱚᱸ ᱵᱮᱱᱟᱣᱟ ᱮᱱ ᱫᱚᱨᱭᱟ ᱢᱟ ᱢᱟᱲᱟᱝ ᱠᱷᱚᱱᱟᱜ ᱜᱮ ᱛᱟᱦᱮᱸ ᱞᱮᱱ ᱚᱱᱟ ᱢᱟ ᱟᱵᱚ ᱴᱷᱟᱹᱠᱩᱨ ᱵᱟᱵᱟ ᱜᱮ ᱵᱮᱱᱟᱣ ᱦᱚᱴᱚ ᱟᱠᱟᱫ ᱛᱟᱦᱮᱸᱫ ᱮ ᱟᱨ ᱜᱟᱰᱟ ᱱᱟᱞᱟ ᱦᱚᱸ ᱡᱩᱫᱤ ᱫᱚᱨᱭᱟ ᱨᱮᱱᱟᱜ ᱫᱟᱜ ᱢᱟ ᱟᱹᱰᱤ ᱥᱚᱠᱛᱚ ᱜᱮ ᱠᱷᱟᱨᱟᱣᱟ ᱟᱫᱚ ᱩᱱᱠᱤᱱ ᱪᱮᱬᱮ ᱠᱷᱟᱹᱛᱤᱨ ᱛᱮ ᱠᱟᱹᱴᱤᱡ ᱦᱮᱲᱮᱢ ᱫᱟᱜ ᱦᱚᱸ ᱫᱚᱨᱠᱟᱨ ᱛᱟᱦᱮᱸ ᱞᱮᱱᱟ ᱚᱱᱠᱟᱛᱮ ᱜᱟᱰᱟ ᱱᱟᱞᱟ ᱦᱚᱸ ᱥᱤᱨᱡᱚᱱ ᱟᱠᱟᱫ ᱛᱟᱦᱮᱸᱫ ᱮ ᱟᱨ ᱩᱱᱠᱤᱱ ᱡᱟᱦᱟᱸ ᱪᱮᱬᱮ ᱠᱤᱱ ᱛᱟᱦᱮᱸ ᱞᱮᱱ ᱩᱱᱠᱤᱱ ᱴᱷᱟᱶ ᱵᱟᱠᱷᱨᱟ ᱢᱟ ᱫᱷᱟᱹᱨᱛᱤ ᱢᱟᱹᱠᱤᱱ ᱵᱮᱱᱟᱣ ᱠᱮᱫ ᱫᱷᱟᱹᱨᱛᱤ ᱠᱷᱚᱱᱟᱜ ᱟᱹᱰᱤ ᱜᱟᱱ ᱛᱟᱭᱱᱚᱢ ᱡᱚᱢ ᱵᱟᱠᱷᱨᱟ ᱦᱚᱸ ᱟᱹᱰᱤ ᱜᱟᱱ ᱦᱟᱥᱟ ᱠᱚᱦᱚᱸ ᱚᱰᱳᱠ ᱠᱮᱫ ᱤᱭᱟᱹ ᱡᱚᱢ ᱵᱟᱠᱷᱨᱟ ᱢᱟ ᱛᱟᱭᱱᱚᱢ ᱥᱟᱜᱟᱫ ᱠᱚ ᱩᱞ ᱠᱚ ᱥᱮ ᱠᱮᱞᱟ ᱫᱟᱨᱮ ᱠᱚ ᱟᱹᱰᱤ ᱜᱟᱱ ᱫᱟᱨᱮᱭᱮᱱᱟ ᱵᱩᱨᱩ ᱵᱩᱨᱩ ᱵᱩᱨᱩ ᱠᱚ ᱵᱮᱱᱟᱣ ᱟᱠᱟᱫ ᱠᱷᱟᱱ ᱵᱩᱨᱩ ᱨᱮᱢᱟ ᱟᱭᱢᱟ ᱟᱹᱰᱤ ᱜᱟᱱ ᱜᱮ ᱡᱚᱢ ᱡᱤᱱᱤᱥ ᱧᱟᱢᱚᱜᱼᱟ ᱱᱚᱜᱼᱚ ᱱᱚᱝᱠᱟᱛᱮ ᱵᱟᱹᱭ ᱵᱟᱹᱭᱛᱮ ᱟᱹᱰᱤ ᱜᱟᱱ ᱟᱵᱚ ᱤᱭᱟᱹ ᱱᱚᱣᱟ ᱫᱷᱟᱹᱨᱛᱤ ᱯᱩᱨᱮ ᱨᱮ ᱵᱩᱨᱩ ᱠᱚ ᱫᱟᱨᱮ ᱠᱚ ᱜᱟᱰᱟ ᱱᱟᱞᱟ ᱠᱚ ᱦᱮᱡ ᱥᱮᱴᱮᱨ ᱮᱱᱟ